ᱤᱧ ᱡᱳᱜᱟ ᱡᱳᱜᱽ ᱵᱟᱲᱟᱣ ᱟᱠᱟᱫ ᱜᱮᱭᱟ ᱯᱟᱲᱦᱟᱜ ᱨᱮᱭᱟᱜ ᱵᱟᱨᱮᱛᱮ ᱤᱧ ᱫᱚ ᱟᱹᱰᱤ ᱟᱸᱴ ᱜᱮ ᱯᱟᱲᱦᱟᱜ ᱤᱪᱪᱷᱟᱹ ᱢᱮᱱᱟᱜ ᱛᱤᱧᱟ ᱚᱱᱟ ᱠᱷᱟᱹᱛᱤᱨ ᱛᱮ ᱟᱫᱚ ᱚᱲᱟᱜ ᱨᱮᱦᱚᱸ ᱴᱟᱠᱟ ᱯᱚᱭᱥᱟ ᱵᱟᱱᱩᱜᱼᱟ ᱚᱱᱟ ᱠᱷᱟᱹᱛᱤᱨ ᱛᱮ ᱤᱧ ᱵᱤᱫᱷᱟᱭᱚᱠ ᱴᱷᱮᱱ ᱪᱟᱞᱟᱣ ᱠᱟᱛᱮᱫ ᱱᱤᱭᱟᱹ ᱵᱟᱨᱮ ᱛᱮᱧ ᱜᱟᱞᱢᱟᱨᱟᱣ ᱠᱮᱫᱟ ᱟᱫᱚ ᱵᱤᱫᱷᱟᱭᱚᱠ ᱦᱚᱸ ᱢᱤᱛᱟᱹᱧ ᱠᱟᱱ ᱜᱮᱭᱟᱭ ᱦᱮᱸ ᱱᱤᱭᱟᱹ ᱵᱟᱨᱮ ᱛᱮ ᱤᱧ ᱦᱚᱧ ᱧᱮᱞ ᱮᱫᱟ ᱦᱟᱸᱜ